ᱡᱚᱦᱟᱨ ᱜᱮ ᱥᱟᱨ ᱢᱮᱱᱠᱷᱟᱱ ᱫᱚ ᱤᱧ ᱫᱤᱱᱤᱧ ᱪᱟᱞᱟᱜ ᱠᱟᱱᱟ ᱚᱱᱟ ᱞᱟᱹᱜᱤᱫ ᱛᱮ ᱴᱟᱠᱟ ᱛᱤᱱᱟᱹᱜ ᱠᱷᱚᱨᱚᱪᱚᱜᱼᱟ ᱚᱱᱟ ᱤᱧ ᱵᱟᱰᱟᱭ ᱦᱚᱪᱚ ᱥᱟᱱᱟᱧ ᱠᱟᱱᱟ ᱦᱮᱸ ᱟᱫᱚ ᱤᱱᱟᱹᱜ ᱛᱤᱱᱟᱹᱜ ᱴᱟᱠᱟ ᱠᱷᱚᱨᱪᱚᱜᱼᱟ ᱤᱧ ᱚᱱᱟ ᱵᱟᱹᱧ ᱵᱟᱲᱟᱭ ᱠᱟᱱᱟ ᱟᱫᱚ ᱤᱱᱟᱹᱜ ᱴᱟᱠᱟ ᱛᱮ ᱦᱩᱭᱩᱜᱼᱟ

ᱴᱷᱤᱠ ᱜᱮᱭᱟ ᱢᱟ ᱛᱚᱵᱮ ᱤᱧ ᱚᱱᱟ ᱞᱮᱠᱟ ᱥᱟᱯᱲᱟᱣ ᱠᱟᱛᱮᱫ ᱤᱧ ᱪᱟᱞᱟᱜ ᱠᱟᱱᱟ ᱦᱳᱭ ᱛᱚᱵᱮ